ᱜᱤᱫᱽᱨᱟᱹ ᱠᱚ ᱟᱠᱚᱣᱟᱜ ᱟᱠᱟᱣ ᱥᱮ ᱯᱮᱱᱴᱤᱝ ᱫᱚ ᱯᱮ ᱥᱮᱨᱢᱟ ᱠᱷᱚᱱ ᱦᱚᱸ ᱮᱦᱚᱵᱚᱜᱼᱟ ᱟᱨ ᱯᱮ ᱥᱮᱨᱢᱟ ᱜᱤᱫᱽᱨᱟᱹ ᱫᱚ ᱯᱮᱱᱥᱤᱞ ᱵᱚ ᱮᱢᱟᱣ ᱠᱚᱣᱟ ᱟᱫᱚ ᱩᱱᱠᱩ ᱫᱚ ᱱᱟᱯᱟᱭ ᱠᱚᱡ ᱯᱮᱱᱴᱤᱝ ᱫᱚ ᱵᱟᱠᱚ ᱵᱮᱱᱟᱣ ᱫᱟᱲᱮᱭᱟᱜᱼᱟ ᱟᱨ ᱚᱱᱟᱠᱷᱚᱱ ᱠᱟᱹᱴᱤᱡ ᱞᱟᱹᱴᱩᱧᱚᱜᱚᱜᱼᱟᱭ ᱢᱚᱬᱮ ᱥᱮᱨᱢᱟ ᱜᱟᱱ ᱜᱤᱫᱽᱨᱟᱹ ᱦᱩᱭ ᱞᱮᱱᱠᱷᱟᱱ ᱩᱱᱤᱭᱟᱜ ᱠᱟᱹᱴᱤᱡ ᱠᱟᱹᱴᱤᱡ ᱛᱮ ᱯᱮᱱᱴᱤᱝ ᱛᱟᱭ ᱱᱟᱯᱟᱭ ᱤᱫᱤᱜᱼᱟ ᱟᱨ ᱩᱱ ᱡᱚᱦᱚᱜ ᱫᱚ ᱵᱟᱦᱟ ᱠᱚ ᱡᱟᱱᱣᱟᱨ ᱠᱚ ᱵᱮᱱᱟᱣ ᱫᱟᱲᱮᱭᱟᱠᱚᱣᱟᱭ ᱟᱨ ᱦᱚᱸ ᱮᱭᱟᱭ ᱮᱭᱟᱭ ᱵᱚᱪᱷᱚᱨᱮ ᱦᱩᱭ ᱞᱮᱱᱠᱷᱟᱱ ᱩᱱᱤ ᱟᱡᱛᱮ ᱚᱲᱟᱜ ᱠᱚ ᱫᱩᱣᱟᱹᱨ ᱠᱚ ᱫᱟᱨᱮ ᱠᱚ ᱟᱡ ᱡᱟᱦᱟᱸ ᱞᱮᱠᱟᱱᱟᱜ ᱯᱮᱱᱴᱤᱝ ᱵᱮᱱᱟᱣ ᱥᱟᱱᱟᱭᱟ ᱚᱱᱠᱟᱱ ᱯᱮᱱᱴᱤᱝᱮ ᱵᱮᱱᱟᱣ ᱫᱟᱲᱮᱭᱟᱜᱼᱟ ᱟᱨ ᱩᱱᱤ ᱟᱡ ᱡᱟᱦᱟᱸ ᱠᱩᱥᱤᱜ ᱟᱭ ᱯᱮᱱᱴᱤᱝ ᱵᱮᱱᱟᱣ ᱚᱱᱠᱟᱜᱮ ᱯᱮᱱᱴᱤᱝᱮ ᱵᱮᱱᱟᱣ ᱫᱟᱲᱮᱭᱟᱜᱼᱟ ᱟᱨ ᱚᱱᱟ ᱠᱷᱚᱱ ᱟᱨᱦᱚᱸ ᱞᱟᱹᱴᱩ ᱞᱮᱱᱠᱷᱟᱱ ᱩᱱᱡᱚᱦᱚᱜ ᱫᱚ ᱟᱡ ᱡᱩᱛ ᱥᱟᱺᱦᱤᱡ ᱪᱮᱦᱨᱟ ᱚᱠᱚᱡ ᱯᱮᱱᱴᱤᱝᱮ ᱵᱮᱱᱟᱣ ᱫᱟᱲᱮᱭᱟᱜᱼᱟ ᱢᱚᱬᱮ ᱵᱚᱪᱷᱚᱨ ᱜᱤᱫᱽᱨᱟᱹ ᱫᱚ ᱱᱟᱯᱟᱭ ᱞᱮᱠᱟᱱ ᱯᱮᱱᱴᱤᱝ ᱠᱚ ᱵᱮᱱᱟᱣ ᱨᱮᱦᱚᱸ ᱮᱭᱟᱭ ᱵᱚᱪᱷᱚᱨ ᱜᱤᱫᱽᱨᱟᱹ ᱩᱱᱟᱹᱜ ᱫᱚ ᱵᱷᱟ ᱜᱤ ᱵᱟᱝ ᱠᱚ ᱵᱮᱱᱟᱣ ᱫᱟᱲᱮᱭᱟᱜᱼᱟ ᱟᱨ ᱮᱭᱟᱭ ᱵᱚᱪᱷᱚᱨ ᱜᱤᱫᱽᱨᱟᱹ ᱦᱟᱸᱜ ᱯᱮᱱᱴᱤᱝ ᱦᱚᱸ ᱜᱮᱞ ᱵᱚᱪᱷᱚᱨ ᱜᱤᱫᱽᱨᱟᱹ ᱦᱟᱸᱜ ᱯᱮᱱᱴᱤᱝ ᱠᱷᱚᱱ ᱫᱚ ᱪᱮᱦᱨᱟ ᱵᱟᱝ ᱦᱩᱭ ᱫᱟᱲᱮᱭᱟᱜᱼᱟ ᱟᱨ ᱜᱮᱞ ᱵᱚᱪᱷᱚᱨ ᱜᱤᱫᱽᱨᱟᱹ ᱫᱚ ᱟᱹᱰᱤ ᱱᱟᱯᱟᱭ ᱱᱟᱯᱟᱭ ᱯᱮᱱᱴᱤᱝ ᱠᱚ ᱵᱮᱱᱟᱣ ᱫᱟᱲᱮᱭᱟᱜᱼᱟ ᱮᱱᱠᱷᱟᱱ ᱜᱤᱫᱽᱨᱟᱹ ᱠᱚᱣᱟᱜ ᱟᱠᱟᱣ ᱥᱮ ᱯᱮᱱᱴᱤᱝ ᱠᱟᱹᱨᱤ ᱮᱛᱚᱦᱚᱵ ᱨᱮᱭᱟᱜ ᱡᱚᱛᱷᱟᱛ ᱩᱢᱮᱨ ᱫᱚ ᱜᱮᱞ ᱵᱚᱪᱷᱚᱨ ᱠᱷᱚᱱᱜᱮ ᱮᱛᱚᱦᱚᱵ ᱫᱟᱲᱮᱭᱟᱜᱼᱟ